ᱟᱞᱮ ᱱᱚᱣᱟ ᱢᱟᱞᱫᱟ ᱡᱮᱞᱟ ᱨᱮ ᱟᱭᱢᱟ ᱞᱮᱠᱟᱱ ᱞᱟᱠᱪᱟᱨᱟᱱ ᱢᱮᱞᱟ ᱠᱚ ᱦᱩᱭᱩᱜᱚᱜᱼᱟ ᱡᱮᱢᱚᱱ ᱦᱩᱭᱩᱜᱜ ᱠᱟᱱᱟ ᱫᱤᱠᱩ ᱠᱚᱣᱟᱜ ᱫᱚ ᱦᱩᱭᱩᱜᱚᱜ ᱠᱟᱱᱟ ᱫᱮᱵᱤ ᱢᱮᱞᱟ ᱠᱚ ᱦᱩᱭ ᱦᱚᱪᱚᱭᱟ ᱟᱨ ᱟᱞᱮ ᱦᱚᱲ ᱥᱮ ᱥᱟᱱᱛᱟᱲ ᱠᱚᱣᱟᱜ ᱫᱚ ᱦᱩᱭᱩᱜᱚᱜ ᱠᱟᱱᱟ ᱵᱟᱦᱟ ᱢᱮᱞᱟ ᱥᱮ ᱱᱚᱜᱼᱚᱭ ᱥᱚᱡᱽᱱᱟ ᱯᱟᱛᱟ ᱵᱟᱦᱟ ᱢᱮᱞᱟ ᱵᱟᱦᱟ ᱢᱮᱞᱟ ᱥᱚᱢᱚᱱᱫᱷᱚ ᱛᱮᱫᱚ ᱵᱟᱦᱟ ᱢᱮᱞᱟ ᱦᱩᱭᱩᱜᱚᱜᱼᱟ ᱡᱮ ᱵᱟᱦᱟ ᱢᱮᱞᱟ ᱨᱮᱫᱚ ᱟᱭᱢᱟ ᱨᱚᱠᱚᱢ ᱢᱩᱨᱛᱤ ᱠᱚᱠᱚ ᱨᱟᱠᱟᱵ ᱠᱚᱣᱟ ᱟᱨ ᱥᱚᱡᱽᱱᱟ ᱯᱟᱛᱟ ᱨᱮᱫᱚ ᱟᱭᱢᱟ ᱨᱚᱠᱚᱢ ᱯᱩᱡᱟᱹ ᱯᱟᱴᱟ ᱠᱚ ᱯᱟᱨᱚᱢᱟ ᱯᱩᱡᱟᱹ ᱯᱟᱴᱟ ᱨᱮ ᱥᱚᱡᱽᱱᱟ ᱯᱟᱛᱟ ᱠᱚ ᱢᱮᱞᱟ ᱠᱚ ᱦᱩᱭ ᱦᱚᱪᱚᱭᱮᱫᱟ ᱟᱨᱦᱚᱸ ᱫᱤᱠᱩ ᱠᱚᱣᱟᱜ ᱦᱚᱸ ᱟᱭᱢᱟ ᱨᱚᱠᱚᱢ ᱢᱮᱞᱟ ᱦᱩᱭᱩᱜᱚᱜᱼᱟ ᱫᱮᱵᱤ ᱯᱩᱡᱟᱹ ᱠᱟᱹᱞᱤ ᱯᱩᱡᱟᱹ ᱥᱮ ᱜᱚᱱᱮᱥ ᱯᱩᱡᱟᱹ ᱞᱚᱠᱠᱷᱤ ᱯᱩᱡᱟᱹ ᱚᱱᱟ ᱦᱚᱛᱮᱛᱮ ᱢᱮᱞᱟ ᱠᱚ ᱡᱚᱛᱚ ᱠᱚ ᱦᱩᱭ ᱦᱚᱪᱚᱭᱟ ᱟᱨ ᱦᱚᱲ ᱠᱚᱣᱟᱜ ᱫᱚ ᱚᱱᱟ ᱠᱚᱜᱮ ᱟᱨ ᱟᱵᱟᱨ ᱯᱚᱨᱚᱵᱽ ᱢᱚᱫᱫᱷᱮ ᱨᱮᱦᱚᱸ ᱦᱩᱭᱩᱜᱚᱜᱼᱟ ᱡᱮᱢᱚᱱ ᱥᱚᱦᱚᱨᱟᱭ ᱯᱚᱨᱚᱵᱽ ᱵᱟᱦᱟ ᱯᱚᱨᱚᱵᱽ ᱵᱟᱦᱟ ᱨᱮᱫᱚ ᱚᱱᱮ ᱟᱭᱢᱟ ᱨᱚᱠᱚᱢ ᱛᱮ ᱦᱚᱞᱤ ᱢᱮᱞᱟ ᱠᱚ ᱦᱩᱭ ᱦᱚᱪᱚᱭᱟ